ᱟᱭᱢᱟ ᱥᱚᱢᱚᱭ ᱱᱤᱝᱠᱟᱹ ᱦᱩᱭᱩᱜ ᱛᱮ ᱡᱮ ᱟᱭᱢᱟ ᱪᱮᱬᱮ ᱚᱴᱟᱝ ᱠᱟᱛᱮᱜ ᱚᱲᱟᱜ ᱛᱮᱠᱚ ᱦᱤᱡᱩᱜ ᱛᱮ ᱦᱤᱡᱩᱜ ᱛᱮᱠᱚ ᱩᱱᱠᱩ ᱪᱮᱬᱮ ᱠᱚ ᱫᱚᱦᱚ ᱞᱟᱹᱜᱤᱫ ᱪᱮᱫ ᱠᱚ ᱪᱮᱠᱟ ᱦᱩᱭᱩᱜᱼᱟ ᱩᱱᱠᱩ ᱪᱮᱬᱮ ᱵᱮᱥᱤᱨ ᱵᱷᱟᱜᱽ ᱪᱮᱬᱮ ᱫᱚ ᱪᱮᱫ ᱞᱟᱹᱜᱤᱫ ᱠᱚ ᱦᱤᱡᱩᱜ ᱛᱮ ᱡᱚᱢ ᱡᱟᱦᱟᱸ ᱨᱮᱠᱚ ᱧᱟᱢᱟ ᱢᱚᱡᱽ ᱛᱟᱦᱮᱸ ᱠᱚ ᱧᱟᱢᱟ ᱢᱚᱡᱽ ᱠᱚ ᱵᱩᱡᱷᱟᱹᱣᱟ ᱱᱟᱯᱟᱭ ᱠᱚ ᱵᱩᱡᱷᱟᱹᱣᱟ ᱚᱱᱠᱟᱱ ᱡᱟᱭᱜᱟ ᱨᱮᱜᱮ ᱪᱮᱬᱮ ᱫᱚᱠᱚ ᱛᱟᱦᱮᱱᱟ ᱪᱮᱬᱮ ᱫᱚᱛᱚ ᱟᱨ ᱦᱚᱲ ᱞᱮᱠᱟ ᱫᱚ ᱵᱟᱝ ᱡᱮ ᱟᱡᱼᱟᱡ ᱛᱮᱠᱚ ᱧᱟᱢ ᱡᱚᱱᱟᱜᱼᱟ ᱡᱟᱦᱟᱸ ᱴᱷᱮᱱ ᱜᱮ ᱦᱩᱲᱩ ᱠᱚ ᱜᱩᱦᱩᱢ ᱠᱚ ᱛᱟᱦᱮᱱᱟ ᱡᱚᱢᱟᱜ ᱠᱚ ᱚᱸᱰᱮ ᱜᱮᱠᱚ ᱡᱚᱢᱟ ᱡᱚᱫᱤ ᱵᱮᱥ ᱜᱮᱠᱚ ᱵᱩᱡᱷᱟᱹᱣᱟ ᱚᱸᱰᱮ ᱜᱮᱠᱚ ᱛᱟᱦᱮᱱᱟ ᱛᱚ ᱚᱲᱟᱜ ᱨᱮ ᱪᱮᱬᱮ ᱠᱚ ᱚᱲᱟᱜ ᱨᱮ ᱫᱚᱦᱚ ᱞᱟᱹᱜᱤᱫ ᱫᱚ ᱪᱮᱠᱟ ᱦᱩᱭᱩᱜᱼᱟ ᱩᱱᱠᱩ ᱛᱟᱦᱮᱸ ᱞᱟᱹᱜᱤᱫ ᱞᱟᱦᱟ ᱢᱤᱫᱴᱮᱱ ᱢᱚᱡᱽ ᱡᱟᱭᱜᱟ ᱵᱮᱱᱟᱣ ᱠᱚ ᱦᱩᱭᱩᱜᱼᱟ ᱢᱮᱱᱠᱷᱟᱱ ᱩᱱᱠᱩ ᱞᱟᱹᱜᱤᱫ ᱴᱩᱠᱩᱡ ᱮᱢ ᱟᱠᱟ ᱠᱟᱫᱟ ᱥᱮ ᱴᱤᱱ ᱮᱢ ᱟᱠᱟ ᱠᱟᱫᱟ ᱚᱱᱟᱨᱮ ᱵᱩᱥᱩᱵ ᱮᱢ ᱦᱟᱞᱠᱟᱢ ᱫᱚᱦᱚ ᱟᱫᱟ ᱡᱟᱛᱮ ᱩᱱᱠᱩᱣᱟᱜ ᱵᱤᱞᱤ ᱠᱚ ᱡᱩᱫᱤ ᱠᱚ ᱵᱤᱞᱤ ᱠᱷᱟᱱ ᱵᱤᱞᱤ ᱵᱚᱞᱮ ᱢᱚᱡᱽ ᱛᱟᱦᱮᱱ ᱛᱚᱵᱮ ᱛᱚ ᱩᱱᱠᱩ ᱫᱚ ᱢᱚᱡᱽ ᱠᱚ ᱛᱟᱦᱮᱱᱟ ᱴᱩᱠᱩᱡ ᱠᱚᱢ ᱟᱠᱟᱣᱟᱜ ᱠᱚᱣᱟ ᱥᱚᱢᱚᱭ ᱥᱚᱢᱚᱭ ᱡᱚᱢᱟᱜ ᱠᱚᱢ ᱮᱢᱟᱜ ᱠᱚᱣᱟ ᱫᱟᱜ ᱠᱚᱢ ᱮᱢᱟᱜ ᱠᱚᱣᱟ ᱟᱨ ᱚᱱᱛᱮ ᱦᱚᱸ ᱫᱷᱮᱭᱟᱱ ᱫᱚ ᱦᱚᱦᱚ ᱦᱩᱭᱩᱜᱼᱟ ᱥᱮ ᱚᱠᱚᱭ ᱥᱮᱛᱟ ᱥᱮ ᱯᱩᱥᱤ ᱡᱟᱛᱮ ᱟᱞᱚ ᱠᱚ ᱵᱷᱤᱲᱠᱟᱹᱣ ᱠᱚ ᱵᱷᱤᱲᱠᱟᱹᱣ ᱞᱮᱱᱠᱷᱟᱱ ᱩᱱᱠᱩ ᱠᱚ ᱵᱚᱛᱚᱨᱚᱜᱼᱟ ᱟᱨ ᱵᱚᱛᱚᱨ ᱞᱮᱱᱠᱷᱟᱱ ᱩᱱᱠᱩ ᱟᱨ ᱚᱱᱟ ᱡᱟᱭᱜᱟ ᱛᱮ ᱵᱟᱠᱚ ᱦᱮᱡ ᱞᱟᱹᱜᱤᱫᱚᱜᱼᱟ ᱛᱚ ᱚᱱᱛᱮ ᱦᱚᱸ ᱫᱷᱮᱭᱟᱱ ᱫᱚᱦᱚᱭ ᱦᱩᱭᱩᱜᱼᱟ ᱡᱟᱛᱮ ᱥᱮᱛᱟ ᱯᱩᱥᱤ ᱟᱞᱚ ᱠᱚ ᱠᱷᱩᱫᱟᱹᱣ ᱠᱚ ᱥᱮᱠᱚ ᱞᱟᱜᱟ ᱠᱚ ᱠᱟᱹᱴᱤᱡ ᱜᱤᱫᱽᱨᱟᱹ ᱦᱚᱸ ᱪᱟᱯᱟᱫ ᱵᱟᱲᱟ ᱠᱚᱣᱟ ᱠᱚ ᱜᱤᱫᱽᱨᱟᱹ ᱫᱚ ᱪᱮᱫ ᱵᱟᱠᱚ ᱵᱟᱰᱟᱭᱟ ᱚᱱᱟᱛᱮ ᱚᱱᱟ ᱡᱩᱫᱤ ᱠᱚ ᱵᱷᱤᱲᱠᱟᱹᱣ ᱞᱮᱱᱠᱷᱟᱱ ᱪᱮᱬᱮ ᱫᱚ ᱵᱟᱠᱚ ᱦᱤᱡᱩᱜ ᱞᱟᱹᱜᱤᱫᱚᱜᱼᱟ ᱚᱱᱛᱮ ᱦᱚᱸ ᱫᱷᱮᱭᱟᱱ ᱫᱚᱦᱚᱭ ᱦᱩᱭᱩᱜᱼᱟ ᱡᱟᱛᱮ ᱟᱞᱚ ᱠᱚ ᱵᱷᱤᱲᱠᱟᱹᱜ ᱵᱚᱞᱮ ᱛᱟᱨᱯᱚᱨᱮ ᱢᱮᱱᱠᱷᱟᱱ ᱟᱵᱚ ᱦᱚᱲ ᱫᱚ ᱪᱮᱬᱮ ᱫᱚ ᱵᱩᱡᱽ ᱵᱟᱠᱚ ᱵᱩᱡᱽ ᱨᱮᱦᱚᱸ ᱢᱚᱡᱽ ᱦᱮᱲᱮᱢ ᱠᱟᱛᱮᱜ ᱨᱚᱲ ᱟᱠᱚ ᱠᱷᱟᱱ ᱫᱩᱞᱟᱹᱲ ᱠᱚ ᱧᱟᱢ ᱠᱷᱟᱱ ᱢᱚᱡᱽ ᱵᱚᱞᱮ ᱛᱟᱦᱞᱮ ᱛᱟᱦᱮᱱ ᱫᱚᱠᱚ ᱛᱟᱦᱮᱱ ᱜᱮᱭᱟ ᱟᱨ ᱟᱢ ᱡᱩᱫᱤ ᱪᱮᱬᱮ ᱦᱩᱲᱩ ᱡᱚᱢ ᱥᱮ ᱜᱩᱦᱩᱢ ᱡᱚᱢ ᱟᱢᱟᱜ ᱨᱟᱪᱟ ᱛᱮ ᱦᱮᱡ ᱱᱟᱭ ᱥᱮ ᱵᱟᱲᱜᱮ ᱥᱮᱫᱼᱮ ᱪᱟᱞᱟᱣᱱᱟ ᱟᱨ ᱟᱢ ᱦᱟᱹᱭᱼᱦᱟᱹᱭ ᱠᱟᱛᱮᱫ ᱮᱢ ᱞᱟᱜᱟ ᱠᱮᱫᱮᱭᱟ ᱛᱚ ᱩᱱᱠᱩ ᱫᱚᱠᱚ ᱵᱚᱛᱚᱨᱚᱜᱼᱟ ᱟᱨ ᱚᱱᱟ ᱚᱲᱟᱜ ᱨᱮ ᱵᱟᱠᱚ ᱛᱟᱦᱮᱸ ᱞᱟᱹᱜᱤᱫᱚᱜᱼᱟ ᱟᱨ ᱚᱱᱟ ᱚᱲᱟᱜ ᱨᱮ ᱦᱮᱡ ᱦᱚᱸ ᱵᱟᱠᱚ ᱦᱤᱡᱩᱜᱼᱟ ᱛᱚ ᱚᱱᱟ ᱠᱷᱟᱹᱛᱤᱨ ᱩᱱᱠᱩ ᱪᱮᱬᱮ ᱫᱚᱦᱚ ᱞᱟᱹᱜᱤᱫ ᱫᱚ ᱟᱢ ᱫᱚ ᱟᱹᱰᱤ ᱢᱚᱡᱽ ᱛᱮ ᱱᱟᱯᱟᱭ ᱛᱮ ᱢᱤᱫᱴᱮᱱ ᱠᱟᱹᱴᱤᱡ ᱜᱤᱫᱽᱨᱟᱹ ᱡᱟᱦᱟᱸ ᱞᱮᱠᱟ ᱵᱚᱞᱮᱢ ᱫᱩᱞᱟᱹᱲ ᱮᱭᱟ ᱚᱱᱠᱟ ᱜᱮ ᱩᱱᱠᱩ ᱪᱮᱬᱮ ᱦᱚᱸ ᱫᱩᱞᱟᱹᱲ ᱦᱩᱭᱩᱜᱼᱟ ᱪᱮᱬᱮ ᱫᱚ ᱦᱚᱲ ᱞᱮᱠᱟ ᱫᱚ ᱨᱚᱲ ᱫᱚ ᱵᱩᱡᱽ ᱟᱨ ᱵᱟᱠᱚ ᱵᱩᱡᱽ ᱫᱩᱞᱟᱹᱲ ᱨᱮᱱᱟᱜ ᱯᱟᱹᱨᱥᱤ ᱫᱚᱠᱚ ᱵᱩᱡᱽ ᱜᱮᱭᱟ ᱚᱱᱟ ᱛᱮᱜᱮ ᱱᱩᱠᱩ ᱡᱤᱭᱟᱹᱞᱤ ᱪᱮᱬᱮ ᱠᱚᱫᱚ ᱟᱹᱰᱤ ᱫᱩᱞᱟᱹᱲ ᱛᱮ ᱫᱚᱦᱚ ᱠᱚ ᱦᱩᱭᱩᱜᱼᱟ